ᱤᱧ ᱥᱚᱨᱠᱟᱨ ᱯᱟᱥᱴᱟ ᱥᱮᱫ ᱠᱷᱚᱱ ᱜᱚᱲᱚᱥᱚᱯᱚᱦᱚᱫ ᱞᱮᱠᱟ ᱛᱮᱞᱤᱧ ᱧᱟᱢᱮᱜᱼᱟ ᱯᱨᱚᱫᱷᱟᱱᱢᱚᱱᱛᱨᱤ ᱤᱱᱫᱨᱟ ᱟᱵᱟᱥ ᱡᱳᱡᱚᱱᱟ ᱟᱨ ᱚᱱᱟ ᱠᱚ ᱵᱤᱡᱩ ᱥᱟᱥᱛᱷᱚ ᱡᱳᱡᱚᱱᱟ ᱟᱨ ᱱᱤᱭᱟᱹ ᱠᱚ ᱞᱟᱹᱜᱤᱫ ᱟᱹᱞᱤᱧ ᱚᱱᱟ ᱛᱟᱞᱟᱨᱮ ᱟᱨ ᱩᱯᱠᱟᱹᱨᱚᱜ ᱠᱟᱱᱟᱞᱤᱧ ᱨᱳᱜᱽ ᱟᱡᱟᱨ ᱨᱮ ᱵᱤᱡᱩ ᱥᱟᱥᱛᱷᱚ ᱠᱟᱨᱰ ᱞᱤᱧ ᱫᱮᱠᱷᱟᱣ ᱞᱮᱠᱷᱟᱱ ᱡᱟᱦᱟᱸ ᱢᱮᱰᱤᱠᱮᱞ ᱨᱮᱜᱮ ᱟᱹᱞᱤᱧᱟᱜ ᱵᱤᱢᱟᱨ ᱠᱚ ᱪᱮᱠ ᱫᱟᱲᱮᱭᱟᱜ ᱠᱟᱱᱟ ᱠᱤ ᱯᱤ ᱮᱢ ᱠᱤᱥᱟᱱ ᱦᱩᱭᱮᱱ ᱠᱟᱲᱤᱭᱟ ᱡᱳᱡᱚᱱᱟ ᱦᱩᱭᱮᱱ ᱮ ᱱᱚᱣᱟ ᱠᱚ ᱵᱟᱨᱮᱛᱮ ᱱᱤᱛᱳᱜ ᱡᱟᱦᱟᱸ ᱠᱤ ᱟᱨ ᱦᱚᱸ ᱩᱲᱤᱥᱥᱟ ᱨᱮᱱᱤᱡ ᱢᱩᱠᱷᱚᱢᱚᱱᱛᱨᱤ ᱢᱮᱱ ᱫᱚ ᱢᱳᱦᱚᱱ ᱪᱚᱨᱚᱱ ᱢᱟᱹᱡᱷᱤ ᱛᱟᱹᱠᱤᱱ ᱥᱩᱵᱷᱚᱫᱨᱟ ᱡᱳᱡᱚᱱᱟ ᱠᱩᱲᱤ ᱦᱚᱯᱚᱱ ᱞᱟᱹᱜᱤᱫ ᱛᱮᱠᱤᱱ ᱚᱰᱳᱠ ᱟᱠᱟᱫ ᱚᱱᱟ ᱦᱚᱸ ᱟᱹᱞᱤᱧ ᱠᱚ ᱱᱚᱣᱟ ᱥᱟᱶᱛᱟ ᱨᱮ ᱞᱟᱹᱜᱤᱫ ᱟᱹᱰᱤ ᱜᱟᱱ ᱢᱟᱹᱱᱢᱤ ᱦᱚᱯᱚᱱ ᱞᱟᱹᱜᱤᱫ ᱡᱳᱡᱚᱱᱟ ᱠᱤᱱ ᱮᱢ ᱟᱠᱟᱫᱼᱟ ᱚᱱᱟ ᱥᱟᱶᱛᱮ ᱢᱚᱦᱚᱯᱳᱥ ᱥᱮᱵᱟ ᱟᱹᱛᱩ ᱟᱹᱛᱩ ᱯᱚᱧᱪᱟᱭᱮᱛ ᱠᱤ ᱯᱚᱧᱪᱟᱭᱮᱛ ᱵᱞᱚᱠ ᱠᱷᱚᱱ ᱠᱤᱱ ᱦᱤᱡᱩᱜ ᱠᱟᱱᱟ ᱱᱚᱜᱼᱚ ᱱᱚᱣᱟ ᱠᱚ ᱥᱚᱨᱠᱟᱨ ᱵᱟᱵᱚᱫᱛᱮ ᱟᱹᱰᱤ ᱜᱟᱱ ᱩᱯᱠᱟᱨ ᱞᱤᱧ ᱧᱟᱢᱮᱫᱟ